ᱱᱚᱜᱼᱚᱭ ᱟᱞᱮ ᱫᱚ ᱫᱷᱚᱨᱚᱢ ᱜᱟᱲ ᱞᱟᱜᱤᱫ ᱛᱮ ᱡᱟᱦᱟᱸ ᱢᱟᱱᱮ ᱯᱚᱨᱚᱵᱽ ᱦᱤᱥᱟᱹᱵᱽ ᱛᱮ ᱡᱟᱦᱟᱸ ᱟᱞᱮᱞᱮ ᱫᱷᱚᱨᱚᱢᱜᱟᱲ ᱞᱮ ᱦᱤᱥᱟᱹᱵᱽ ᱟᱠᱟᱫᱟ ᱚᱱᱟ ᱫᱚ ᱟᱞᱮ ᱡᱟᱦᱮᱨ ᱛᱷᱟᱱ ᱵᱚᱞᱮ ᱱᱚᱜᱼᱚᱭ ᱥᱚᱨᱦᱟᱭ ᱯᱚᱨᱚᱵᱽ ᱨᱮ ᱥᱮ ᱮᱢᱟᱱᱛᱮᱱᱟᱜ ᱯᱚᱨᱚᱵᱽ ᱠᱚᱨᱮ ᱫᱚ ᱡᱟᱦᱮᱨ ᱛᱷᱟᱱ ᱠᱚᱨᱮ ᱜᱮᱞᱮ ᱯᱩᱡᱟᱹᱭᱟ ᱟᱨ ᱵᱟᱦᱮᱨ ᱨᱮ ᱡᱟᱦᱟᱸ ᱱᱚᱜᱼᱚᱭ ᱠᱚ ᱡᱮ ᱞᱩᱜᱩ ᱵᱩᱨᱩ ᱯᱟᱧᱪᱤᱛ ᱵᱩᱨᱩ ᱛᱟᱯᱚᱨ ᱚᱱᱟ ᱠᱚᱦᱚᱸ ᱫᱷᱚᱨᱚᱢ ᱜᱟᱲ ᱦᱤᱥᱟᱹᱵᱽ ᱛᱮᱜᱮ ᱯᱩᱡᱟᱹ ᱠᱚᱦᱚᱸ ᱦᱳᱭᱳᱜᱼᱟ ᱟᱞᱮ ᱦᱚᱸ ᱞᱮ ᱪᱟᱞᱟᱜᱼᱟ ᱚᱱᱟ ᱞᱩᱜᱩ ᱵᱩᱨᱩ ᱫᱚ ᱠᱩᱱᱟᱹᱢᱤ ᱨᱮ ᱡᱟᱦᱟᱸ ᱦᱳᱭᱳᱜ ᱠᱟᱱᱟ ᱚᱱᱟ ᱠᱩᱱᱟᱹᱢᱤ ᱥᱳᱢᱳᱭ ᱜᱮ ᱚᱸᱰᱮ ᱫᱚ ᱯᱩᱡᱟᱹ ᱦᱳᱭᱳᱜᱼᱟ ᱚᱱᱟ ᱦᱚᱸ ᱫᱷᱚᱨᱚᱢᱜᱟᱲ ᱦᱤᱥᱟᱹᱵᱽ ᱛᱮᱜᱮ ᱯᱩᱡᱟᱹ ᱦᱳᱭᱳᱜᱼᱟ ᱚᱸᱰᱮᱜᱮ ᱪᱟᱞᱟᱣ ᱠᱟᱛᱮᱫ ᱢᱟᱹᱱ ᱠᱟᱛᱮᱫ ᱵᱩᱨᱩ ᱠᱚᱫᱚ ᱯᱟᱧᱪᱤᱛ ᱵᱩᱨᱩ ᱠᱚᱦᱚᱸ ᱫᱷᱚᱨᱚᱢᱜᱟᱲ ᱜᱮ ᱟᱨ ᱞᱩᱜᱩ ᱵᱩᱨᱩ ᱠᱚᱦᱚᱸ ᱫᱷᱚᱨᱚᱢᱜᱟᱲ ᱜᱮ ᱚᱱᱟ ᱫᱚ ᱮᱴᱟᱜ ᱫᱤᱱᱨᱮ ᱡᱟᱦᱟᱸ ᱚᱱᱟ ᱢᱤᱫ ᱴᱮᱱ ᱥᱳᱢᱳᱭ ᱨᱮ ᱦᱚᱸ ᱫᱷᱚᱨᱚᱢᱜᱟᱲ ᱦᱤᱥᱟᱹᱵᱽ ᱛᱮᱜᱮ ᱯᱩᱡᱟᱹ ᱠᱚᱫᱚ ᱦᱳᱭᱳᱜᱼᱟ ᱟᱨ ᱟᱵᱚ